ᱯᱚᱱᱰᱤᱛ ᱨᱟᱹᱜᱷᱩᱱᱟᱛᱷ ᱢᱩᱨᱢᱩ ᱪᱮ ᱯᱟᱹᱨᱥᱤ ᱥᱤᱧ ᱪᱟᱸᱫᱳ ᱢᱮᱱ ᱛᱮ ᱦᱚᱸ ᱵᱚᱱ ᱩᱨᱩᱢ ᱠᱟᱫᱮ ᱜᱮᱭᱟ ᱡᱮ ᱟᱹᱞᱤᱧ ᱦᱚᱸᱞᱤᱧ ᱩᱨᱩᱢ ᱠᱟᱫᱮ ᱜᱮᱭᱟ ᱟᱨ ᱩᱱᱤ ᱦᱚᱸ ᱟᱹᱰᱤ ᱟᱭᱢᱟ ᱟᱭᱢᱟ ᱥᱮᱨᱮᱧ ᱠᱚᱭ ᱚᱞ ᱠᱟᱫ ᱟᱭ ᱡᱟᱦᱟᱸ ᱡᱮ ᱠᱟᱛᱷᱟ ᱦᱩᱭᱩᱜ ᱠᱟᱱᱟ ᱞᱟᱠᱪᱟᱨ ᱥᱮᱨᱮᱧ ᱦᱚᱲ ᱥᱮᱨᱮᱧ ᱦᱚᱲ ᱥᱮᱨᱮᱧ ᱫᱚ ᱡᱟᱦᱟᱸ ᱩᱱᱤᱥᱥᱚ ᱪᱷᱚᱛᱛᱨᱤᱥ ᱥᱟᱞᱮᱨᱮ ᱚᱞ ᱠᱟᱫ ᱟᱭ ᱵᱤᱸᱫᱼᱪᱟᱸᱫᱟᱱ ᱠᱷᱮᱨᱣᱟᱲ ᱵᱤᱨ ᱫᱟᱲᱮ ᱜᱮ ᱫᱷᱚᱱ ᱮᱞᱠᱷᱟ ᱨᱚᱱᱚᱲ ᱯᱟᱹᱨᱥᱤ ᱯᱚᱦᱟ ᱚᱞ ᱪᱮᱢᱮᱫ ᱯᱟᱹᱨᱥᱤ ᱚᱯᱟᱛ ᱟᱨᱚ ᱚᱱᱠᱟ ᱜᱮ ᱟᱭᱢᱟ ᱟᱭᱢᱟ ᱟᱹᱰᱤᱜᱟᱱ ᱚᱱᱠᱟᱱ ᱠᱚ ᱤᱭᱟᱹ ᱠᱚ ᱠᱟᱹᱦᱱᱤ ᱯᱚᱛᱚᱵ ᱠᱚ ᱢᱮᱱᱟᱜ ᱛᱟᱭᱟ ᱟᱨ ᱩᱱᱤᱭᱟᱜ ᱟᱛᱳ ᱛᱟᱭ ᱫᱚ ᱢᱮᱱ ᱜᱟᱱᱚᱜᱼᱟ ᱰᱟᱸᱰᱵᱳᱥ ᱰᱟᱦᱟᱨᱰᱤ ᱢᱚᱭᱩᱨᱵᱷᱚᱸᱡᱽ ᱳᱰᱤᱥᱟ ᱟᱨ ᱵᱟᱵᱟᱣᱟᱜ ᱧᱩᱛᱩᱢ ᱛᱟᱭ ᱫᱚ ᱱᱚᱱᱫᱚᱞᱟᱞ ᱢᱩᱨᱢᱩ ᱟᱨ ᱟᱭᱳ ᱧᱩᱛᱩᱢ ᱫᱚ ᱥᱚᱞᱢᱟ ᱢᱩᱨᱢᱩ ᱟᱨ ᱵᱟᱹᱦᱩ ᱧᱩᱛᱩᱢ ᱛᱟᱭᱫᱚ ᱱᱚᱦᱟ ᱢᱩᱨᱢᱩ ᱟᱨ ᱠᱳᱲᱟ ᱫᱚ ᱯᱩᱱᱤᱭᱟ ᱟᱨ ᱠᱩᱲᱤ ᱫᱚ ᱢᱤᱫᱴᱟᱹᱝ ᱩᱱᱤ ᱦᱚᱸ ᱟᱹᱰᱤ ᱚᱱᱠᱟᱜᱮ ᱟᱹᱰᱤ ᱫᱟᱢᱟᱱ ᱠᱟᱛᱷᱟᱭ ᱢᱮᱱ ᱠᱟᱫᱼᱟ ᱡᱟᱦᱟᱸ ᱤᱧᱤᱧ ᱟᱸᱡᱚᱢ ᱠᱟᱜᱼᱟ ᱡᱟᱦᱟᱸ ᱡᱮ ᱢᱮᱱ ᱠᱟᱜ ᱟᱭ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞ ᱮᱢ ᱟᱫ ᱞᱮᱨᱮ ᱫᱷᱚᱨᱚᱢ ᱮᱢ ᱟᱫ ᱞᱮ ᱟᱢ ᱦᱚᱸᱢ ᱟᱫᱚᱜᱼᱟ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮ ᱧᱮᱞ ᱢᱮ ᱚᱱᱟᱫᱚ ᱟᱹᱰᱤ ᱫᱟᱢᱟᱱ ᱠᱟᱛᱷᱟᱭ ᱢᱮᱱ ᱠᱟᱜᱼᱟ ᱚᱞᱮᱢ ᱟᱫᱟ ᱨᱚᱲᱮᱢ ᱟᱫᱼᱟ ᱮᱱᱠᱷᱟᱱ ᱟᱢ ᱦᱚᱸᱢ ᱟᱫᱚᱜ ᱜᱮᱭᱟ ᱡᱩᱫᱤ ᱟᱢᱟᱜ ᱵᱷᱟᱥᱟ ᱛᱮ ᱟᱢ ᱵᱟᱢ ᱨᱚᱲᱟ ᱟᱢ ᱵᱟᱢ ᱚᱞᱟ ᱤᱱᱟᱹᱠᱷᱟᱱ ᱟᱢ ᱦᱚᱸ ᱢᱤᱫ ᱫᱤᱱ ᱦᱤᱞᱚᱜ ᱟᱫᱚᱜ ᱜᱮᱭᱟ ᱟᱨ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱩᱫᱤ ᱟᱢ ᱵᱟᱢ ᱴᱷᱤᱠᱟᱹᱭᱟ ᱮᱸᱰᱮᱠᱷᱟᱱ ᱵᱮᱥ ᱛᱮᱦᱚᱸ ᱵᱟᱢ ᱛᱟᱦᱮᱸ ᱫᱟᱲᱮᱭᱜᱟᱜ ᱟᱢ